ᱤᱧ ᱫᱚ ᱥᱚᱨᱠᱟᱨᱤ ᱦᱟᱥᱯᱟᱛᱟᱞ ᱜᱮᱧ ᱠᱩᱥᱤᱭᱟᱜᱼᱟ ᱥᱚᱨᱠᱟᱨᱤ ᱦᱟᱥᱯᱟᱛᱟᱞ ᱨᱮᱫᱚ ᱯᱷᱨᱤ ᱛᱮᱠᱩ ᱪᱤᱠᱤᱛᱥᱟ ᱠᱚᱣᱟ ᱚᱱᱟᱛᱮ ᱤᱧᱫᱚ ᱥᱚᱨᱠᱟᱨᱤ ᱦᱟᱥᱯᱛᱟᱞ ᱨᱮᱜᱤ ᱢᱚᱡᱽ ᱤᱧ ᱵᱩᱡᱷᱟᱹᱣᱟ ᱵᱮᱥᱚᱨᱠᱟᱨᱤ ᱦᱟᱥᱯᱟᱛᱟᱞ ᱨᱮᱫᱚ ᱪᱟᱞᱟᱣ ᱞᱮᱱᱠᱷᱟᱡ ᱯᱚᱭᱥᱟ ᱞᱟᱜᱟᱜ ᱯᱚᱭᱥᱟ ᱞᱟᱜᱟᱜᱼᱟ ᱯᱷᱨᱤ ᱛᱮᱫᱚ ᱵᱟᱝ ᱚᱱᱟᱛᱮ ᱤᱧᱫᱚ ᱵᱮᱥᱚᱨᱠᱟᱨᱤ ᱦᱟᱥᱯᱟᱛᱟᱞ ᱫᱚ ᱵᱟᱹᱧ ᱠᱩᱥᱤᱭᱟᱜ ᱜᱮᱭᱟ